ᱥᱟᱶᱨᱟ ᱥᱮᱵᱟ ᱥᱟᱶᱛᱟᱨᱤᱭᱟᱹ ᱜᱚᱲᱚ ᱠᱷᱚᱱ ᱥᱮ ᱩᱛᱛᱚᱨ ᱫᱤᱱᱟᱡᱽᱯᱩᱨ ᱦᱚᱱᱚᱛ ᱨᱮᱫᱚ ᱵᱚᱭᱚᱥᱠᱚ ᱜᱚᱥᱴᱤ ᱠᱚᱣᱟᱜ ᱫᱚ ᱡᱩᱫᱤ ᱠᱚ ᱨᱩᱣᱟᱹ ᱦᱟᱹᱥᱩ ᱞᱮᱱᱠᱷᱟᱱ ᱟᱨ ᱠᱚ ᱚᱱᱠᱟᱱ ᱨᱳᱜᱽ ᱨᱮ ᱟᱴᱮᱫ ᱠᱷᱚᱱ ᱵᱟᱠᱚ ᱵᱮᱨᱮᱫ ᱫᱟᱲᱮᱜ ᱞᱮᱠᱷᱟᱱ ᱛᱚ ᱥᱚᱢᱟᱡᱽ ᱥᱩᱥᱟᱹᱨᱤᱭᱟᱹ ᱡᱟᱦᱟᱱ ᱠᱚ ᱢᱮᱱᱟᱜ ᱠᱚᱣᱟ ᱩᱱᱠᱩ ᱠᱚ ᱧᱮᱞ ᱧᱩ ᱨᱮ ᱡᱚᱯᱚᱲ ᱨᱮᱠᱚ ᱦᱤᱡᱩᱜ ᱜᱮᱭᱟ ᱟᱨ ᱢᱟᱱᱚᱛ ᱠᱷᱚᱱ ᱡᱮ ᱟᱵᱚ ᱢᱟᱹᱡᱷᱤ ᱛᱷᱟᱱ ᱨᱮ ᱡᱮᱢᱚᱱ ᱡᱟᱦᱟᱸᱭ ᱠᱚ ᱢᱟᱱᱚᱛᱼᱟ ᱡᱮ ᱱᱤᱭᱟᱹ ᱨᱩᱣᱟᱹ ᱥᱮᱱ ᱠᱷᱚᱡ ᱴᱷᱤᱠ ᱞᱮᱱᱠᱷᱟᱡ ᱱᱤᱭᱟᱹ ᱥᱮ ᱦᱟᱱᱟ ᱫᱟᱲᱮᱧ ᱮᱢᱟ ᱚᱱᱟ ᱠᱷᱚᱱ ᱠᱚ ᱠᱤᱪᱷᱩ ᱥᱩᱵᱤᱫᱷᱟ ᱥᱩᱡᱚᱜ ᱫᱚᱠᱚ ᱧᱟᱢᱮᱜ ᱠᱟᱱ ᱜᱮᱭᱟ ᱛᱚᱵᱮ ᱥᱚᱢᱟᱡᱽ ᱥᱩᱥᱟᱹᱨᱤᱭᱟᱹ ᱦᱤᱥᱟᱹᱵ ᱛᱮ ᱟᱭᱢᱟ ᱜᱮ ᱥᱩᱡᱚᱜᱽ ᱫᱚ ᱵᱚᱭᱚᱥᱠᱚ ᱦᱚᱲ ᱜᱳᱥᱴᱤ ᱠᱚᱣᱟᱜ ᱫᱚ ᱢᱮᱱᱟᱜᱼᱟ ᱡᱟᱦᱟᱸ ᱞᱮᱠᱟ ᱫᱷᱩᱨᱟᱹᱣ ᱠᱚᱜ ᱟᱢ ᱨᱮᱭᱟᱲ ᱨᱟᱵᱟᱝ ᱨᱮ ᱱᱚᱝᱠᱟᱱ ᱚᱱᱩᱥᱴᱟᱱ ᱠᱚᱨᱮ ᱠᱤᱪᱷᱤ ᱠᱚᱦᱚᱸ ᱠᱚ ᱦᱟᱹᱴᱤᱧ ᱵᱟᱲᱟ ᱠᱚᱜᱮᱭᱟ ᱱᱤᱭᱟᱹ ᱠᱚ ᱧᱮᱞ ᱛᱤᱭᱳᱜ ᱵᱟᱲᱟ ᱠᱟᱜᱼᱟ